ᱤᱧ ᱡᱚᱠᱷᱚᱱ ᱠᱚᱞᱮᱡ ᱨᱤᱧ ᱯᱟᱲᱦᱟᱜ ᱠᱟᱱ ᱛᱟᱦᱮᱸᱱ ᱩᱱ ᱚᱠᱛᱚ ᱤᱧᱨᱮᱱ ᱜᱟᱛᱮ ᱥᱟᱞᱟᱜ ᱢᱤᱫᱴᱟᱝ ᱢᱮᱥ ᱨᱤᱧ ᱛᱟᱦᱮᱸᱱ ᱠᱟᱱ ᱛᱟᱦᱮᱸᱫ ᱜᱟᱛᱤᱧ ᱟᱨ ᱤᱧ ᱫᱚ ᱢᱤᱫᱴᱟᱝ ᱴᱩᱠᱩᱪ ᱨᱮᱜᱮ ᱫᱟᱠᱟᱞᱤᱧ ᱤᱥᱤᱱᱮᱫ ᱛᱟᱦᱮᱸᱫ ᱟᱨ ᱵᱟᱱᱟᱦᱚᱲᱜᱮ ᱢᱤᱫ ᱥᱚᱢᱟᱱ ᱛᱮ ᱠᱷᱚᱨᱚᱪᱞᱤᱧ ᱮᱢᱚᱜ ᱠᱟᱱ ᱛᱟᱦᱮᱸᱫ ᱢᱮᱱᱠᱷᱟᱱ ᱟᱭᱢᱟ ᱫᱤᱱ ᱜᱟᱛᱤᱧ ᱫᱚ ᱡᱚᱢ ᱧᱩ ᱞᱟᱹᱜᱤᱫ ᱠᱟᱹᱣᱰᱤ ᱜᱚᱲᱚ ᱫᱚ ᱵᱟᱭ ᱮᱢᱟ ᱫᱤᱧᱟ ᱮᱱᱠᱷᱟᱱ ᱤᱧᱦᱚᱸ ᱨᱟᱹᱜᱤ ᱡᱟᱞᱟ ᱢᱮᱱ ᱟᱫᱮᱭᱟ ᱟᱨ ᱟᱹᱞᱤᱧ ᱛᱟᱞᱟᱨᱮ ᱢᱮᱯᱮᱱ ᱦᱩᱭᱮᱱᱟ ᱢᱮᱯᱮᱱ ᱦᱩᱭᱮᱱ ᱠᱷᱟᱱ ᱟᱫᱚ ᱩᱱᱤ ᱥᱟᱞᱟᱜ ᱢᱤᱫᱴᱟᱝ ᱨᱩᱢᱨᱮ ᱛᱟᱦᱮᱸᱱ ᱤᱧᱟᱹᱜ ᱫᱚ ᱟᱹᱰᱤᱜᱮ ᱟᱡᱷᱟᱴ ᱮᱱᱟ ᱥᱮ ᱚᱥᱩᱵᱤᱫᱷᱟ ᱦᱩᱭᱮᱱ ᱛᱤᱧᱟ ᱢᱮᱱᱠᱷᱟᱱ ᱱᱚᱣᱟ ᱚᱥᱩᱵᱤᱫᱷᱟ ᱠᱷᱚᱱ ᱛᱚ ᱫᱩᱜᱩᱜ ᱦᱩᱭᱩᱜ ᱛᱤᱧᱟ ᱥᱮ ᱨᱟᱲᱟᱜ ᱦᱩᱭᱩᱜ ᱛᱤᱧᱟ ᱥᱮ ᱱᱚᱶᱟ ᱦᱟᱞᱚᱛ ᱠᱷᱚᱱ ᱫᱚ ᱥᱚᱦᱞᱮ ᱥᱮᱫ ᱩᱰᱩᱠᱚᱜ ᱦᱩᱭᱩᱜ ᱛᱤᱧᱟ ᱟᱹᱰᱤ ᱜᱩᱭᱦᱟᱹᱜᱼᱟ ᱜᱟᱹᱦᱤᱨ ᱛᱤᱧ ᱩᱭᱦᱟᱹᱨ ᱠᱮᱫᱟ ᱡᱮ ᱜᱟᱛᱤᱧ ᱤᱧ ᱢᱮᱛᱟ ᱫᱮᱭᱟ ᱜᱟᱛᱮ ᱛᱤᱦᱤᱧ ᱠᱷᱚᱱ ᱫᱚ ᱟᱢᱟᱜ ᱟᱨ ᱤᱧᱟᱹᱝ ᱤᱥᱤᱱ ᱴᱩᱠᱩᱪ ᱫᱚᱞᱟᱝ ᱵᱷᱤᱱᱟᱹᱭᱟ ᱮᱰᱮᱸᱠᱷᱟᱱ ᱦᱚᱭᱛᱳ ᱟᱞᱟᱝ ᱛᱟᱞᱟᱨᱮ ᱟᱫᱚ ᱱᱚᱝᱠᱟᱱ ᱢᱮᱯᱮᱱ ᱫᱚ ᱵᱟᱝ ᱦᱩᱭᱩᱜᱼᱟ ᱱᱚᱝᱠᱟ ᱠᱟᱛᱮᱫ ᱜᱮ ᱜᱟᱛᱤᱧ ᱥᱟᱞᱟᱜ ᱥᱟᱹᱜᱟᱹᱭ ᱦᱚᱸ ᱨᱤᱦᱤᱴ ᱜᱮ ᱛᱟᱦᱮᱸᱭᱮᱱᱟ ᱟᱨ ᱦᱟᱞᱚᱛ ᱦᱚᱸ ᱥᱚᱦᱞᱮᱭᱮᱱ ᱛᱤᱧᱟ